ᱦᱮᱸ ᱤᱧᱟᱹᱜ ᱢᱚᱱᱮ ᱛᱮᱫᱚ ᱢᱤᱰᱤᱭᱟ ᱟᱨ ᱥᱮᱪᱮᱫ ᱵᱚᱱᱫᱮᱡ ᱨᱮ ᱥᱟᱶᱛᱟᱞᱤ ᱯᱟᱹᱨᱥᱤ ᱫᱚ ᱟᱹᱰᱤ ᱟᱸᱴ ᱜᱮ ᱞᱟᱠᱛᱤᱭᱟᱱᱟᱜᱼᱮ ᱥᱚᱫᱚᱨᱟ ᱪᱮᱫᱟᱜ ᱥᱮ ᱱᱚᱶᱟ ᱯᱟᱹᱨᱥᱤ ᱫᱚ ᱟᱹᱰᱤ ᱢᱟᱨᱮᱭᱟᱱᱟᱜ ᱯᱟᱹᱨᱥᱤ ᱠᱟᱱᱟ ᱟᱨ ᱟᱹᱰᱤ ᱦᱟᱢᱟᱞᱟᱜ ᱟᱹᱲᱟᱹ ᱠᱚ ᱥᱟᱶ ᱵᱮᱵᱚᱦᱟᱨᱚᱜᱼᱟ ᱟᱨ ᱟᱵᱚ ᱱᱤᱭᱟᱹ ᱥᱤᱧ ᱚᱛ ᱫᱤᱥᱚᱢ ᱨᱮᱦᱚᱸ ᱵᱚᱱ ᱧᱮᱞᱟ ᱟᱭᱢᱟ ᱜᱟᱱ ᱥᱟᱱᱛᱟᱲ ᱦᱚᱲ ᱜᱮ ᱟᱵᱚ ᱱᱤᱭᱟᱹ ᱥᱟᱱᱛᱟᱲ ᱯᱟᱹᱨᱥᱤ ᱛᱮᱠᱚ ᱨᱚᱯᱚᱲ ᱠᱟᱱᱟ